ᱥᱟᱠᱨᱟᱛ ᱫᱚ ᱯᱳᱭᱞᱳ ᱫᱤᱱ ᱫᱚᱞᱮ ᱢᱮᱱᱟ ᱟᱞᱮ ᱴᱚᱴᱷᱟ ᱥᱮᱫ ᱫᱚ ᱜᱩᱲᱤ ᱠᱩᱴᱟᱹᱣ ᱥᱮ ᱩᱢ ᱫᱤᱱ ᱚᱱᱟ ᱫᱚ ᱜᱩᱲᱤ ᱠᱩᱴᱟᱹᱣ ᱫᱚ ᱩᱱ ᱦᱤᱞᱳᱜ ᱫᱚ ᱟᱞᱮ ᱥᱮᱫ ᱫᱚ ᱥᱩᱠᱨᱤ ᱠᱚᱞᱮ ᱠᱩᱴᱟᱹᱢ ᱜᱚᱡᱽ ᱠᱚᱣᱟ ᱥᱮᱛᱟᱜ ᱨᱮ ᱟᱨ ᱟᱹᱜᱩᱭᱛᱮ ᱪᱟᱬᱯᱟ ᱯᱤᱴᱷᱟᱹᱞᱮ ᱵᱮᱱᱟᱣᱟ ᱴᱷᱤᱠ ᱟᱹᱭᱩᱵ ᱥᱮᱱ ᱫᱚ ᱟᱨ ᱫᱚᱥᱟᱨ ᱫᱤᱱ ᱫᱚ ᱥᱤᱧ ᱥᱟᱠᱨᱟᱛᱞᱮ ᱢᱮᱱᱟ ᱥᱤᱧ ᱥᱟᱠᱨᱟᱛ ᱫᱚ ᱯᱤᱴᱷᱟᱹᱭ ᱫᱤᱱ ᱯᱤᱴᱷᱟᱹᱭ ᱫᱤᱱ ᱦᱤᱞᱳᱜ ᱦᱚᱸ ᱪᱟᱬᱯᱟ ᱯᱤᱴᱷᱟᱹ ᱠᱚᱞᱮ ᱵᱮᱱᱟᱣᱟ ᱟᱨ ᱯᱮᱭᱟᱜ ᱫᱤᱱ ᱫᱚᱞᱮ ᱢᱮᱱᱟ ᱟᱠᱷᱟᱱ ᱡᱟᱛᱨᱟ ᱟᱨ ᱟᱞᱮ ᱫᱚ ᱟᱠᱷᱟᱱ ᱡᱟᱛᱨᱟ ᱨᱮᱫᱚ ᱥᱮᱛᱟᱜ ᱨᱮ ᱥᱤᱭᱳᱜ ᱞᱮ ᱡᱚᱲᱟᱣᱟ ᱠᱷᱮᱛ ᱨᱮ ᱤᱫᱤ ᱠᱟᱛᱮ ᱱᱟᱦᱮᱞ ᱠᱚ ᱰᱟᱝᱨᱟ ᱠᱚ ᱠᱷᱮᱛ ᱨᱮ ᱤᱫᱤ ᱠᱟᱛᱮ ᱯᱮ ᱫᱷᱟᱣᱞᱮ ᱟᱹᱪᱩᱨᱟ ᱯᱮ ᱫᱷᱟᱣ ᱥᱤᱭ ᱟᱹᱪᱩᱨ ᱠᱟᱛᱮ ᱚᱲᱟᱜ ᱨᱮ ᱦᱮᱡ ᱠᱟᱛᱮ ᱜᱚ ᱥᱮ ᱟᱭᱳ ᱥᱮ ᱮᱨᱟ ᱠᱚ ᱛᱟᱦᱮᱱᱟ ᱩᱱᱠᱩ ᱠᱚ ᱡᱟᱸᱜᱟ ᱠᱚ ᱟᱹᱨᱩᱵ ᱞᱮᱭᱟ ᱰᱟᱝᱨᱟ ᱠᱚ ᱦᱚᱸ ᱡᱟᱸᱜᱟ ᱠᱚ ᱟᱹᱨᱩᱵ ᱠᱚᱣᱟ ᱤᱱᱟᱹ ᱯᱚᱨᱮ ᱥᱩᱱᱩᱢ ᱠᱚᱞᱮ ᱚᱡᱚᱜ ᱟᱠᱚᱣᱟ ᱫᱮᱹᱨᱮᱹᱧ ᱠᱚᱨᱮ ᱤᱱᱟᱹ ᱯᱚᱨᱮ ᱜᱮ ᱟᱞᱮ ᱫᱚ ᱚᱲᱟᱜ ᱞᱮ ᱵᱚᱞᱚ ᱵᱚᱞᱚᱱᱟ ᱟᱨ ᱥᱟᱠᱨᱟᱛ ᱥᱤᱧ ᱥᱟᱠᱨᱟᱛ ᱦᱤᱞᱳᱜ ᱠᱷᱚᱱ ᱜᱮ ᱟᱞᱮ ᱥᱮᱫ ᱫᱚ ᱴᱩᱥᱩ ᱯᱚᱨᱚᱵᱽ ᱦᱩᱭᱩᱜᱼᱟ ᱥᱮ ᱴᱩᱥᱩ ᱯᱟᱛᱟ ᱦᱩᱭᱩᱜᱼᱟ ᱚᱱᱟ ᱨᱮ ᱦᱚᱸ ᱴᱩᱥᱩ ᱠᱚ ᱟᱹᱜᱩ ᱠᱚᱣᱟ ᱴᱩᱥᱩ ᱯᱟᱛᱟ ᱨᱮ ᱦᱚᱸ ᱫᱚᱢᱮ ᱡᱟᱠᱡᱚᱢᱚᱠ ᱮᱱᱮᱡ ᱥᱮᱨᱮᱧ ᱦᱩᱭᱩᱜᱼᱟ ᱴᱩᱥᱩ ᱮᱱᱮᱡ ᱴᱩᱥᱩ ᱥᱮᱨᱮᱧ ᱚᱱᱠᱟ ᱦᱩᱭᱩᱜᱼᱟ ᱟᱨ ᱥᱤᱧ ᱥᱟᱠᱨᱟᱛ ᱦᱤᱞᱳᱜ ᱫᱚ ᱟᱠᱷᱟᱱ ᱦᱤᱞᱳᱜ ᱫᱚ ᱟᱞᱮ ᱥᱮᱫ ᱫᱚ ᱵᱮᱡᱷᱟ ᱠᱚ ᱛᱩᱧᱟ ᱵᱮᱡᱷᱟ ᱠᱚ ᱛᱩᱧᱟ ᱥᱮᱛᱟᱜ ᱟᱬᱜᱟᱛ ᱛᱚᱨᱟ ᱠᱷᱚᱱ ᱜᱮ ᱥᱮᱛᱟᱜ ᱛᱚᱨᱟ ᱠᱷᱚᱱ ᱜᱮ ᱵᱮᱡᱷᱟ ᱠᱚ ᱛᱩᱧᱟ ᱵᱮᱡᱷᱟ ᱛᱩᱧ ᱨᱮᱫᱚ ᱡᱟᱛᱨᱟᱭᱟᱠᱚ ᱡᱮ ᱚᱠᱚᱭᱟᱜ ᱛᱤᱱᱟᱹᱜ ᱡᱟᱛᱨᱟ ᱠᱟᱱᱟ ᱚᱱᱟᱜᱮ ᱟᱨ ᱥᱟᱠᱨᱟᱛ ᱨᱮᱫᱚ ᱟᱞᱮ ᱥᱮᱫ ᱢᱟᱱᱮ ᱯᱮᱭᱟ ᱫᱱ ᱜᱮᱠᱚ ᱢᱟᱱᱟᱣᱟ ᱤᱱᱟᱹ ᱯᱚᱨᱮ ᱫᱚ ᱴᱩᱥᱩ ᱯᱟᱴᱟ ᱫᱚ ᱱᱮᱛᱟᱨ ᱫᱚ ᱟᱹᱰᱤ ᱫᱤᱱ ᱦᱩᱭᱩᱜ ᱠᱟᱱᱟ ᱟᱛᱳ ᱟᱛᱳ ᱜᱮ ᱴᱩᱥᱩᱱ ᱯᱟᱛᱟ ᱫᱚ ᱦᱳᱭ ᱤᱫᱤᱜ ᱠᱟᱱ ᱜᱮᱭᱟ ᱟᱛᱳ ᱟᱛᱳ ᱜᱮ ᱴᱩᱥᱩ ᱯᱟᱛᱟ ᱫᱚ ᱢᱟᱱᱟᱣ ᱤᱫᱤᱭᱮᱫ ᱜᱮᱭᱟ ᱠᱚ ᱚᱱᱟᱛᱮ ᱥᱟᱠᱨᱟᱛ ᱫᱚ ᱟᱹᱰᱤ ᱡᱟᱠ ᱡᱚᱢᱚᱠ ᱥᱮ ᱟᱹᱰᱤ ᱪᱮᱦᱨᱟ ᱜᱮᱞᱮ ᱢᱟᱱᱟᱣᱟ ᱟᱨ ᱥᱟᱠᱨᱟᱛ ᱨᱮᱫᱚ ᱡᱤᱞ ᱞᱮ ᱯᱤᱴᱷᱟᱹᱭᱟ ᱟᱨ ᱥᱟᱠᱨᱟᱛ ᱫᱚ ᱯᱩᱥ ᱪᱟᱸᱫᱚ ᱞᱮ ᱥᱟᱠᱨᱟᱛᱚᱜᱼᱟ ᱟᱨ ᱤᱝᱨᱟᱹᱡᱤ ᱨᱮᱱᱟᱜ ᱡᱟᱹᱱᱩᱣᱟᱹᱨᱤ ᱪᱳᱫᱽᱫᱚ ᱯᱚᱸᱫᱽᱨᱚ ᱥᱮ ᱛᱮᱨᱚ ᱪᱳᱫᱫᱚ ᱯᱚᱫᱽᱨᱚ ᱤᱱᱟᱹ ᱯᱮᱭᱟ ᱠᱚ ᱛᱟᱹᱨᱤᱠ ᱨᱮᱜᱮ ᱦᱩᱭᱩᱜᱼᱟ ᱥᱟᱠᱨᱟᱛ ᱫᱚ ᱥᱟᱠᱨᱟᱛ ᱨᱮᱫᱚ ᱟᱞᱮ ᱥᱮᱫ ᱴᱩᱥᱩ ᱯᱟᱛᱟ ᱦᱩᱭᱩᱜᱼᱟ ᱴᱩᱥᱩ ᱯᱟᱛᱟ ᱨᱮ ᱟᱹᱰᱤ ᱡᱟᱠ ᱡᱚᱢᱚᱠ ᱮᱱᱮᱡ ᱥᱮᱨᱮᱧ ᱨᱟᱹᱥᱠᱟᱹᱭᱟᱠᱚ ᱥᱟᱱᱛᱟᱲ ᱠᱚ ᱦᱚᱸ ᱟᱨ ᱛᱤᱠᱩ ᱠᱚ ᱦᱚᱸ ᱚᱱᱟᱛᱮ ᱥᱟᱠᱨᱟᱛ ᱯᱚᱨᱚᱵᱽ ᱫᱚ ᱟᱹᱰᱤ ᱱᱟᱯᱟᱭ ᱛᱮᱜᱮ ᱞᱮ ᱯᱚᱨᱚᱵᱚᱜᱼᱟ ᱦᱳᱲᱳ ᱠᱚ ᱨᱟᱠᱟᱵ ᱪᱟᱸᱵᱟ ᱵᱟᱲᱟ ᱠᱟᱛᱮ ᱟᱞᱮ ᱥᱮᱱ ᱫᱚᱞᱮ ᱯᱚᱨᱚᱵᱚᱜᱼᱟ ᱥᱟᱠᱨᱟᱛ ᱨᱮ ᱥᱮ ᱯᱩᱥ ᱯᱚᱨᱚᱵᱽ ᱫᱚ ᱥᱟᱠᱨᱟᱛ ᱯᱚᱨᱚᱵᱽ ᱞᱮ ᱢᱮᱛᱟᱜ ᱠᱟᱱᱟ ᱟᱨ ᱱᱮᱛᱟᱨ ᱫᱚ ᱥᱤᱠᱷᱱᱟᱹᱛ ᱡᱩᱜᱽ ᱤᱫᱤ ᱠᱟᱛᱮ ᱱᱚᱝᱠᱟ ᱦᱚᱵᱚᱱ ᱞᱟᱹᱭ ᱦᱚᱪᱚᱭᱮᱜᱼᱟ ᱥᱮ ᱟᱨ ᱢᱟᱱᱟᱣ ᱦᱚᱸ ᱫᱚᱨᱠᱟ ᱡᱮ ᱥᱟᱠᱨᱟᱛ ᱨᱮᱱᱟᱜ ᱪᱳᱫᱽᱫᱚ ᱯᱚᱫᱨᱚ ᱫᱚ ᱟᱵᱚ ᱥᱚᱨᱟᱹᱭ ᱠᱮᱞᱞᱟ ᱠᱷᱚᱨᱥᱚᱶᱟ ᱜᱩᱞᱤ ᱠᱟᱱᱰ ᱦᱩᱭ ᱞᱮᱱᱟ ᱛᱟᱦᱮᱸᱫ ᱩᱱᱤᱥᱚ ᱟᱴᱪᱚᱞᱤᱥ ᱥᱟᱛᱪᱚᱞᱤᱥ ᱟᱴᱪᱚᱞᱤᱥ ᱨᱮ ᱵᱳᱰᱷᱚᱭ ᱠᱷᱚᱱ ᱩᱱᱟᱹᱜ ᱵᱟᱹᱞᱤᱧ ᱴᱷᱤᱠᱟᱹ ᱩᱛᱟᱹᱨᱮᱜᱼᱟ ᱱᱤᱛᱚᱜ ᱚᱱᱟ ᱤᱫᱤ ᱠᱟᱛᱮ ᱦᱚᱸ ᱥᱟᱠᱨᱟᱛ ᱫᱚ ᱱᱤᱛᱚᱜ ᱧᱚᱜ ᱥᱮ ᱠᱤᱪᱷᱩ ᱜᱟᱱ ᱠᱚᱢ ᱤᱫᱤᱭ ᱟᱠᱟᱱᱟ